ᱤᱧᱟᱹᱜ ᱴᱚᱴᱷᱟᱨᱮ ᱵᱮᱵᱽᱥᱟ ᱨᱮ ᱵᱮᱵᱚᱦᱟᱨ ᱦᱩᱭ ᱫᱟᱲᱮᱭᱟᱜᱼᱟ ᱚᱱᱟ ᱠᱚᱫᱚ ᱦᱩᱭᱩᱜ ᱠᱟᱱᱟ ᱵᱤᱨᱼᱵᱩᱨᱩ ᱥᱟᱨᱡᱚᱢ ᱥᱟᱠᱟᱢ ᱥᱟᱨᱡᱚᱢ ᱫᱟᱹᱛᱟᱹᱱᱤ ᱥᱟᱨᱡᱚᱢ ᱥᱟᱠᱟᱢ ᱯᱟᱹᱴᱤ ᱠᱟᱛᱮᱫ ᱯᱟᱛᱲᱟ ᱟᱠᱷᱨᱤᱧ ᱯᱷᱩᱲᱩᱜ ᱯᱟᱹᱴᱤ ᱠᱟᱛᱮᱫ ᱟᱠᱷᱨᱤᱧ ᱫᱟᱹᱛᱟᱹᱱᱤ ᱟᱠᱷᱨᱤᱧ ᱛᱟᱨᱯᱚᱨ ᱯᱟᱹᱴᱭᱟᱹ ᱠᱤᱛᱟᱹ ᱯᱟᱹᱴᱭᱟᱹ ᱠᱚ ᱡᱚᱱᱚᱜ ᱠᱚ ᱠᱷᱟᱲᱟᱝ ᱡᱚᱱᱚᱜ ᱠᱷᱟᱲᱟᱝ ᱠᱚ ᱟᱹᱜᱩ ᱠᱟᱛᱮᱫ ᱜᱟᱞᱟᱝ ᱠᱟᱛᱮᱫ ᱟᱠᱷᱨᱤᱧ ᱵᱤᱵᱷᱤᱱᱱᱚ ᱥᱚᱥᱚ ᱵᱤᱞᱤ ᱠᱚᱦᱚᱸ ᱢᱮᱱᱟᱜᱼᱟ ᱚᱱᱟ ᱠᱚᱫᱚ ᱦᱩᱭᱩᱜ ᱠᱟᱱᱟ ᱛᱮᱨᱮᱞ ᱵᱤᱞᱤ ᱠᱩᱫ ᱵᱤᱞᱤ ᱩᱞ ᱵᱤᱞᱤ ᱡᱚᱡᱚ ᱟᱹᱰᱤ ᱟᱭᱢᱟ ᱨᱚᱠᱚᱢ ᱡᱤᱱᱤᱥ ᱢᱮᱱᱟᱜᱼᱟ ᱡᱟᱦᱟᱸ ᱠᱚ ᱤᱧ ᱵᱮᱵᱽᱥᱟᱨᱤᱧ ᱵᱮᱵᱚᱦᱟᱨ ᱫᱟᱲᱮᱭᱟᱜᱼᱟ